ᱦᱮᱸ ᱦᱮᱸ ᱢᱟᱞᱫᱟ ᱠᱷᱚᱱ ᱚᱠᱚᱭᱮᱢ ᱨᱚᱲ ᱮᱫᱟ ᱟᱢ ᱫᱚ ᱚ ᱦᱮᱸ ᱟᱞᱮ ᱱᱚᱛᱮ ᱢᱟᱞᱫᱟ ᱨᱮᱫᱚ ᱰᱷᱮᱨ ᱫᱟᱲᱟᱱ ᱡᱟᱜᱟ ᱢᱮᱱᱟᱜᱼᱟ ᱡᱮᱢᱚᱱ ᱚᱸᱰᱮ ᱟᱫᱤᱱᱟ ᱢᱮᱱᱟᱜᱼᱟ ᱱᱚᱛᱮ ᱥᱟᱞᱵᱚᱱᱟ ᱯᱷᱚᱨᱮᱥᱴ ᱢᱮᱱᱟᱜᱼᱟ ᱟᱫᱤᱱᱟ ᱦᱟᱱᱛᱮ ᱯᱷᱚᱨᱮᱥᱴ ᱢᱮᱱᱟᱜᱼᱟ ᱟᱫᱤᱱᱟ ᱨᱮᱦᱚᱸ ᱩᱱᱠᱩ ᱦᱚᱨᱤᱱ ᱠᱚ ᱢᱮᱱᱟᱜ ᱠᱚᱣᱟ ᱟᱫᱤᱱᱟ ᱢᱚᱫᱽᱫᱷᱮ ᱨᱮᱜᱮ ᱟᱵᱟᱨ ᱤᱠᱳ ᱯᱟᱨᱠ ᱢᱮᱱᱟᱜᱼᱟ ᱢᱚᱡᱽ ᱢᱚᱡᱽ ᱧᱮᱞ ᱡᱚᱝ ᱞᱮᱠᱟᱱ ᱡᱤᱱᱤᱥ ᱠᱚ ᱢᱮᱱᱟᱜᱼᱟ ᱦᱮᱸ ᱦᱚᱸ ᱦᱮᱸ ᱜᱟᱹᱰᱤ ᱜᱷᱚᱲᱟ ᱨᱮᱱᱟᱜ ᱵᱮᱵᱚᱥᱛᱷᱟ ᱦᱚᱸ ᱱᱟᱯᱟᱭ ᱜᱮᱭᱟ ᱡᱚᱛᱚ ᱛᱮᱢ ᱦᱮᱡ ᱫᱟᱲᱮᱜᱼᱟ ᱜᱟᱹᱰᱤ ᱛᱮ ᱥᱮ ᱨᱮᱹᱞ ᱛᱮ ᱦᱤᱡᱩᱜ ᱮᱢ ᱢᱮᱱᱮᱫ ᱠᱷᱟᱡ ᱨᱮᱹᱞ ᱛᱮᱢ ᱦᱮᱡ ᱫᱟᱲᱮᱭᱟᱜᱼᱟ ᱦᱮᱸ ᱡᱚᱢ ᱧᱩ ᱠᱚᱨᱮᱱᱟᱜ ᱡᱚᱛᱚ ᱵᱮᱵᱚᱥᱛᱷᱟ ᱢᱮᱱᱟᱜᱼᱟ ᱟᱢ ᱥᱟᱨᱟ ᱫᱤᱱ ᱫᱟᱲᱟᱵᱟᱲᱟ ᱠᱟᱛᱮᱫ ᱡᱚᱢᱼᱧᱩ ᱛᱟᱦᱮᱱ ᱞᱟᱹᱜᱤᱫ ᱦᱳᱴᱮᱞ ᱠᱚ ᱡᱚᱛᱚ ᱢᱮᱱᱟᱜᱼᱟ ᱥᱩᱡᱳᱜᱽ ᱥᱩᱵᱤᱫᱷᱟ ᱛᱟᱦᱮᱸ ᱫᱟᱲᱭᱟᱜᱼᱟᱢ ᱟᱢ ᱦᱮᱸ ᱦᱮᱸ ᱦᱮᱸ ᱦᱮᱸ ᱦᱮᱸ ᱦᱮᱸ ᱢᱮᱱᱟᱜᱼᱟ ᱦᱤᱡᱩᱜᱚᱜ ᱢᱮ ᱫᱟᱲᱟ ᱤᱫᱤ ᱢᱮ ᱟᱫᱚ ᱚᱠᱟ ᱠᱚᱛᱮᱢ ᱦᱤᱡᱩᱜᱼᱟ ᱚ ᱦᱤᱡᱩᱜ ᱢᱮ ᱛᱟᱦᱚᱞᱮ ᱦᱮᱸ ᱦᱮᱸ ᱴᱷᱤᱠ ᱜᱮᱭᱟ ᱦᱮᱸ ᱦᱮᱸ ᱜᱚᱴᱟᱧ ᱧᱮᱞ ᱚᱪᱚ ᱢᱮᱭᱟ ᱦᱤᱡᱩᱜᱚᱜ ᱢᱮ ᱦᱮᱸ ᱦᱮᱸ ᱴᱷᱤᱠ ᱜᱮᱭᱟ